ᱱᱚᱰᱮ ᱡᱳᱛᱤᱨᱵᱤᱫᱽᱫᱟᱹ ᱢᱮᱱᱛᱮᱫᱚ ᱱᱚᱣᱟ ᱵᱚ ᱵᱟᱲᱟᱭᱟ ᱡᱮ ᱡᱳᱛᱤᱨᱵᱤᱫᱽᱫᱟᱹ ᱦᱚᱸ ᱢᱤᱫᱴᱤᱱ ᱥᱟᱬᱮᱥᱨᱮᱭᱟᱜ ᱦᱟᱹᱴᱤᱧ ᱠᱟᱱ ᱜᱮᱭᱟ ᱟᱫᱚ ᱱᱚᱣᱟ ᱡᱳᱛᱤᱨᱵᱤᱫᱽᱫᱟᱹ ᱤᱫᱤ ᱠᱟᱛᱮ ᱫᱚ ᱡᱩᱫᱤ ᱵᱚ ᱢᱮᱱᱟ ᱥᱮ ᱡᱩᱫᱤᱧ ᱞᱟᱹᱭᱟᱹ ᱱᱚᱜᱼᱚᱭ ᱡᱮ ᱟᱵᱚᱣᱟᱜ ᱫᱷᱟᱹᱨᱛᱤ ᱵᱟᱭᱨᱮ ᱨᱮᱭᱟᱜ ᱜᱷᱚᱴᱚᱱ ᱠᱚ ᱢᱮᱱᱫᱚ ᱢᱟᱦᱟ ᱥᱩᱱ ᱨᱮᱱᱟᱜ ᱥᱮ ᱢᱟᱦᱟ ᱥᱩᱱ ᱨᱮ ᱡᱟᱦᱟᱸ ᱜᱷᱚᱴᱚᱱ ᱠᱚ ᱜᱚᱴᱟᱜ ᱠᱟᱱ ᱫᱚ ᱦᱚᱸᱜᱼᱚᱭ ᱢᱮᱱᱯᱮ ᱦᱚᱸᱜᱼᱚᱭ ᱡᱮ ᱮᱸᱜᱮᱞ ᱠᱚ ᱮᱯᱮᱝᱜᱮᱞ ᱠᱚ ᱥᱮ ᱡᱟᱦᱟᱸ ᱱᱚᱜᱼᱚᱭ ᱡᱮ ᱢᱟᱱᱮ ᱜᱟᱹᱭ ᱰᱟᱦᱟᱨ ᱥᱮ ᱪᱷᱟᱭᱟ ᱯᱚᱛᱷ ᱥᱮ ᱦᱚᱸᱜᱼᱚᱭ ᱡᱟᱦᱟᱸ ᱨᱮ ᱫᱷᱩᱢᱠᱮᱛᱩ ᱱᱚᱝᱠᱟᱱᱟᱜ ᱡᱟᱦᱟᱸ ᱠᱚ ᱢᱮᱱᱟᱜᱼᱟ ᱟᱨᱠᱤ ᱡᱟᱦᱟᱸ ᱛᱤᱱᱟᱹᱜ ᱡᱟᱦᱟᱸ ᱚᱱᱠᱟᱱᱟᱜ ᱚᱱᱮ ᱫᱩᱨᱤᱵ ᱠᱚ ᱜᱷᱚᱴᱚᱱ ᱠᱚ ᱜᱷᱚᱴᱟᱜ ᱠᱟᱱᱟ ᱚᱱᱟ ᱤᱫᱤ ᱠᱟᱛᱮ ᱜᱮ ᱱᱚᱣᱟ ᱦᱩᱭᱩᱜ ᱠᱟᱱᱟ ᱡᱳᱛᱤᱨᱵᱤᱫᱽᱫᱟᱹ ᱥᱟᱬᱮᱥ ᱫᱚ ᱟᱨᱠᱤ ᱦᱮᱸᱥᱮ ᱟᱨ ᱱᱚᱣᱟ ᱥᱟᱬᱮᱥ ᱫᱚ ᱱᱚᱜᱼᱚᱭ ᱡᱟᱦᱟᱧ ᱢᱮᱱ ᱠᱮᱫ ᱛᱟᱵᱚᱱᱟ ᱡᱮ ᱱᱚᱣᱟ ᱥᱟᱬᱥ ᱫᱚ ᱦᱩᱭᱩᱜ ᱠᱟᱱᱟ ᱪᱮᱫ ᱡᱮ ᱢᱤᱫᱴᱤᱱ ᱢᱟᱱᱮ ᱡᱳᱛᱤᱨᱵᱤᱜᱽᱜᱟᱱ ᱡᱟᱦᱟᱸ ᱫᱚ ᱢᱤᱫᱴᱤᱱ ᱡᱟᱦᱟᱸ ᱥᱟᱬᱮᱥ ᱠᱟᱱᱟ ᱱᱚᱣᱟ ᱫᱚ ᱟᱹᱰᱤ ᱯᱟᱹᱦᱤᱞ ᱢᱟᱱᱮ ᱥᱮᱫᱟᱭ ᱡᱟᱦᱟᱸ ᱛᱟᱦᱮᱸᱠᱟᱱᱟ ᱥᱟᱬᱮᱥ ᱥᱮᱫᱟᱭ ᱚᱱᱟ ᱥᱟᱬᱮᱥ ᱨᱮᱱᱟᱜ ᱢᱤᱫᱴᱤᱱ ᱢᱟᱱᱮ ᱦᱟᱹᱴᱤᱧ ᱠᱟᱱ ᱜᱮᱭᱟ ᱥᱮ ᱱᱚᱣᱟ ᱫᱚ ᱪᱟᱸᱜᱟ ᱠᱟᱱ ᱜᱮᱭᱟ ᱟᱨᱠᱤ ᱦᱮᱸ ᱟᱫᱚ ᱱᱚᱣᱟ ᱡᱟᱦᱟᱸ ᱡᱳᱛᱤᱨᱵᱤᱫᱽᱫᱟᱹ ᱡᱟᱦᱟᱸ ᱵᱚ ᱢᱮᱱ ᱮᱫᱟ ᱱᱚᱣᱟ ᱡᱳᱛᱤᱨᱵᱤᱫᱽᱫᱟᱹ ᱨᱮᱫᱚ ᱡᱟᱦᱟᱸ ᱠᱟᱛᱷᱟ ᱦᱤᱡᱩᱜ ᱠᱟᱱᱟ ᱥᱮ ᱡᱟᱦᱟᱸ ᱤᱧ ᱞᱟᱹᱭ ᱠᱮᱫ ᱛᱟᱵᱚᱱ ᱫᱚ ᱜᱷᱚᱴᱚᱱ ᱠᱚ ᱚᱱᱟ ᱜᱷᱚᱴᱚᱱ ᱠᱚ ᱦᱮᱸᱥᱮ ᱵᱟᱝ ᱚᱱᱟ ᱡᱩᱫᱤ ᱵᱤᱵᱚᱨᱛᱚᱱᱚᱜ ᱠᱟᱱᱟ ᱥᱮ ᱦᱚᱸᱜᱼᱚᱭ ᱡᱮ ᱟᱹᱨᱩᱯᱷᱮᱨᱟᱜ ᱠᱟᱱᱟ ᱦᱮᱸᱥᱮ ᱵᱟᱝ ᱵᱚᱫᱚᱞᱚᱜ ᱠᱟᱱᱟ ᱦᱚᱸᱜᱼᱚ ᱱᱚᱣᱟ ᱟᱹᱨᱩᱼᱯᱷᱮᱨᱟᱣ ᱥᱮ ᱵᱚᱫᱚᱞ ᱨᱮᱭᱟᱜ ᱫᱷᱟᱨᱟ ᱦᱚᱨᱟ ᱠᱚ ᱱᱚᱣᱟ ᱠᱚᱫᱚ ᱦᱩᱭᱩᱜ ᱠᱟᱱᱟ ᱡᱮᱞᱮᱠᱟ ᱱᱚᱜᱼᱚᱭ ᱡᱮ ᱮᱞᱠᱷᱟ ᱟᱨ ᱵᱟᱝᱠᱷᱟᱱ ᱦᱩᱭᱩᱜ ᱠᱟᱱᱟ ᱢᱮᱛᱷᱟᱢᱮᱴᱤᱠᱥ ᱟᱨ ᱵᱟᱝᱠᱷᱟᱱ ᱦᱚᱸᱜᱼᱚᱭ ᱠᱚ ᱞᱟᱹᱭᱮᱫ ᱠᱟᱱ ᱯᱷᱤᱡᱤᱠᱥ ᱥᱮ ᱠᱮᱢᱮᱥᱴᱨᱤ ᱟᱨ ᱵᱟᱝᱠᱷᱟᱱ ᱡᱟᱦᱟᱸ ᱠᱚ ᱞᱟᱹᱭᱮᱫ ᱠᱟᱱ ᱡᱤᱭᱳᱜᱨᱟᱯᱷᱤ ᱱᱚᱜᱼᱚ ᱱᱚᱣᱟ ᱛᱟᱞᱟᱛᱮ ᱚᱱᱟ ᱦᱩᱭᱩᱜ ᱠᱟᱱᱟ ᱯᱚᱨᱡᱚᱵᱮᱠᱠᱷᱚᱱ ᱟᱨ ᱜᱟᱞᱚᱪ ᱦᱩᱭᱩᱜᱼᱟ ᱟᱨᱠᱤ ᱦᱮᱸ ᱟᱫᱚ ᱚᱱᱟ ᱠᱚ ᱚᱱᱟ ᱜᱷᱚᱴᱚᱱ ᱠᱚ ᱪᱮᱫᱞᱮᱠᱟ ᱦᱩᱭ ᱠᱟᱱᱟ ᱥᱮ ᱛᱤᱥ ᱠᱷᱚᱱ ᱱᱚᱣᱟ ᱜᱷᱚᱴᱚᱱ ᱠᱚ ᱜᱷᱚᱴᱟᱜ ᱠᱟᱱᱟ ᱥᱮ ᱪᱮᱫᱞᱮᱠᱟ ᱚᱱᱟ ᱠᱚ ᱱᱤᱭᱟᱹ ᱠᱚ ᱜᱟᱞᱚᱪᱟᱠᱚ ᱟᱨᱠᱚ ᱯᱚᱨᱡᱚᱵᱮᱠᱠᱷᱚᱱᱟ ᱟᱨᱠᱤ ᱦᱮᱸ ᱟᱨ ᱚᱱᱟ ᱥᱟᱶᱛᱮ ᱡᱩᱫᱤᱧ ᱢᱮᱱᱟ ᱥᱮ ᱤᱧ ᱞᱟᱹᱭᱟ ᱡᱮ ᱱᱚᱣᱟ ᱡᱳᱛᱤᱨᱵᱤᱫᱽᱫᱟᱹ ᱢᱮᱱᱛᱮᱫᱚ ᱡᱟᱦᱟᱸ ᱵᱚ ᱵᱩᱡᱷᱟᱹᱣ ᱫᱟᱲᱭᱟᱜ ᱠᱟᱱᱟ ᱥᱮ ᱵᱟᱝ ᱦᱮᱸ ᱛᱚ ᱱᱚᱜᱼᱚᱭ ᱡᱟᱦᱟᱸ ᱠᱟᱱᱟ ᱡᱮ ᱡᱳᱛᱤᱨᱵᱤᱫᱽᱫᱟᱹ ᱫᱚ ᱦᱩᱭᱩᱜ ᱠᱟᱱᱟ ᱡᱟᱦᱟᱸ ᱫᱚ ᱢᱟᱦᱟᱥᱩᱱ ᱨᱮ ᱟᱵᱚ ᱢᱟᱦᱟᱥᱩᱱ ᱤᱫᱤ ᱠᱟᱛᱮ ᱡᱟᱦᱟᱸ ᱫᱚ ᱢᱟᱱᱮ ᱢᱟᱦᱟᱥᱩᱱ ᱡᱟᱦᱟᱸ ᱠᱚ ᱞᱟᱹᱭᱮᱫ ᱠᱟᱱ ᱟᱨᱠᱤ ᱢᱚᱦᱟᱥᱩᱱᱱᱚ ᱱᱚᱣᱟ ᱤᱫᱤ ᱠᱟᱛᱮ ᱦᱚᱸ ᱡᱮ ᱦᱚᱸᱜᱼᱚᱭ ᱥᱟᱬᱮᱥ ᱦᱚᱨᱟᱛᱮ ᱢᱟᱱᱮ ᱥᱟᱬᱮᱥ ᱢᱟᱱᱮ ᱪᱮᱫ ᱠᱟᱱᱟ ᱚᱱᱮ ᱥᱟᱭᱮᱱᱴᱤᱯᱷᱤᱠᱮᱞᱤ ᱟᱨᱠᱤ ᱱᱚᱜᱼᱚ ᱱᱚᱣᱟ ᱤᱫᱤ ᱠᱟᱛᱮ ᱢᱤᱫᱴᱤᱱ ᱠᱚ ᱜᱟᱞᱢᱟᱨᱟᱣᱟ ᱦᱮᱸ ᱟᱨᱚ ᱡᱩᱫᱤᱧ ᱢᱮᱱ ᱛᱟᱵᱚᱱᱟ ᱱᱚᱜᱼᱚᱭ ᱡᱮ ᱟᱵᱚ ᱟᱹᱰᱤ ᱦᱚᱲ ᱠᱚ ᱞᱟᱹᱭ ᱜᱮᱭᱟ ᱥᱮ ᱦᱚᱸᱜᱼᱚᱭ ᱪᱟᱸᱫᱚᱭ ᱜᱟᱦᱱᱟᱜ ᱠᱟᱱᱟ ᱵᱮᱲᱟᱭ ᱜᱟᱦᱱᱟᱜ ᱠᱟᱱᱟ ᱱᱚᱜᱼᱚ ᱱᱚᱣᱟ ᱜᱷᱚᱴᱚᱱ ᱠᱚᱦᱚᱸ ᱠᱤᱱᱛᱩ ᱱᱚᱣᱟ ᱡᱳᱛᱤᱨᱵᱤᱫᱽᱫᱟᱹ ᱨᱮᱱᱟᱜ ᱦᱟᱹᱴᱤᱧ ᱠᱟᱱᱟ ᱥᱮ ᱱᱚᱣᱟ ᱨᱮ ᱯᱟᱲᱟᱜ ᱠᱟᱱᱟ ᱦᱮᱸ ᱟᱫᱚ ᱚᱱᱟ ᱡᱳᱛᱤᱨᱵᱤᱫᱽᱫᱟᱹ ᱚᱱᱠᱟ ᱟᱨᱚ ᱡᱩᱫᱤᱧ ᱢᱮᱱ ᱛᱟᱵᱚᱱᱟ ᱚᱱᱟ ᱫᱚ ᱦᱚᱸᱜᱼᱚᱭ ᱡᱟᱦᱟᱸ ᱫᱚ ᱦᱩᱭᱩᱜ ᱠᱟᱱᱟ ᱡᱮ ᱦᱚᱸᱜᱼᱚᱭ ᱡᱟᱦᱟᱸ ᱵᱚᱱ ᱢᱮᱱᱫᱚ ᱵᱚᱨᱥᱚ ᱯᱩᱧᱡᱤᱠᱟ ᱥᱮ ᱦᱚᱸᱜᱼᱚᱭ ᱯᱩᱧᱡᱤᱠᱟ ᱵᱮᱱᱟᱣ ᱱᱚᱜᱼᱚ ᱱᱚᱣᱟ ᱦᱚᱸ ᱠᱤᱱᱛᱩ ᱱᱚᱣᱟ ᱨᱮᱭᱟᱜ ᱢᱤᱫᱴᱮᱱ ᱦᱟᱹᱴᱤᱧ ᱠᱟᱱᱟ ᱥᱮ ᱱᱚᱣᱟ ᱦᱚᱸ ᱢᱤᱫᱴᱮᱱ ᱠᱟᱹᱢᱤ ᱠᱟᱱ ᱜᱮᱭᱟ ᱦᱮᱸ ᱟᱫᱚ ᱱᱤᱛᱳᱜ ᱡᱟᱦᱟᱸ ᱠᱟᱱᱟ ᱡᱮ ᱱᱚᱜᱼᱚᱭ ᱡᱳᱛᱤᱨᱵᱤᱫᱽᱫᱟᱹ ᱱᱚᱣᱟ ᱨᱮᱱᱟᱜ ᱠᱤᱱᱛᱩ ᱡᱟᱦᱟᱸ ᱵᱚᱱ ᱢᱮᱱᱟ ᱡᱮ ᱦᱟᱹᱴᱤᱧ ᱥᱮ ᱛᱤᱱ ᱞᱮᱠᱟ ᱛᱮᱵᱚ ᱢᱮᱱᱟ ᱮᱱᱠᱷᱟᱱ ᱱᱚᱣᱟ ᱫᱚ ᱦᱩᱭᱩᱜ ᱠᱟᱱᱟ ᱡᱟᱦᱟᱸ ᱫᱚ ᱵᱟᱨ ᱞᱮᱠᱟᱛᱮ ᱧᱮᱞ ᱧᱟᱢᱚᱜᱼᱟ ᱥᱮ ᱵᱟᱨ ᱞᱮᱠᱟᱛᱮ ᱦᱟᱹᱴᱤᱧ ᱜᱟᱱᱚᱜᱼᱟ ᱪᱮᱫᱞᱮᱠᱟ ᱢᱤᱫᱴᱮᱱ ᱫᱚ ᱦᱩᱭᱩᱜ ᱠᱟᱱᱟ ᱡᱟᱦᱟᱸ ᱫᱚ ᱦᱩᱭᱩᱜ ᱠᱟᱱᱟ ᱯᱚᱨᱡᱚᱵᱮᱠᱠᱷᱚᱱᱢᱩᱞᱚᱠ ᱡᱟᱦᱟᱸ ᱟᱨᱚ ᱦᱩᱭᱩᱜ ᱠᱟᱱᱟ ᱛᱟᱛᱛᱷᱤᱠ ᱟᱫᱚ ᱱᱚᱰᱮ ᱡᱟᱦᱟᱸ ᱨᱮᱵᱚᱱ ᱢᱮᱱᱟ ᱡᱟᱦᱟᱸ ᱡᱟᱦᱟᱸ ᱜᱮ ᱯᱚᱨᱡᱚᱵᱮᱠᱠᱷᱚᱱ ᱟᱫᱚ ᱱᱚᱣᱟ ᱪᱤᱠᱟᱹᱭᱮᱱᱟ ᱯᱚᱨᱡᱚᱵᱮᱠᱠᱷᱚᱱ ᱨᱮᱫᱚ ᱦᱩᱭᱩᱜ ᱠᱟᱱᱟ ᱪᱮᱫ ᱚᱱᱮ ᱡᱮ ᱤᱯᱤᱞ ᱠᱚᱣᱟᱜ ᱮᱸᱜᱮᱞ ᱠᱚᱣᱟᱜ ᱪᱷᱟᱭᱟ ᱯᱚᱛᱷ ᱥᱮ ᱫᱷᱩᱢᱠᱮᱛᱩ ᱱᱩᱜᱼᱩ ᱱᱩᱠᱩ ᱠᱚᱣᱟᱜ ᱡᱟᱦᱟᱸ ᱜᱷᱚᱴᱚᱱ ᱜᱷᱚᱴᱟᱜ ᱠᱟᱱᱟ ᱚᱱᱟ ᱜᱷᱚᱴᱚᱱ ᱠᱚ ᱨᱮᱭᱟᱜ ᱛᱚᱛᱛᱷᱚ ᱠᱚ ᱛᱩᱢᱟᱹᱞ ᱦᱩᱭᱩᱜᱼᱟ ᱦᱮᱸ ᱡᱳᱜᱟᱲ ᱦᱩᱭᱩᱜᱼᱟ ᱟᱨ ᱚᱱᱟ ᱠᱚ ᱪᱤᱠᱟᱹᱭᱟᱠᱚ ᱚᱱᱟ ᱛᱚᱛᱛᱷᱚ ᱠᱚ ᱛᱩᱢᱟᱹᱞ ᱠᱟᱛᱮ ᱡᱚᱜᱟᱲ ᱠᱟᱛᱮ ᱡᱟᱦᱟᱸ ᱫᱚ ᱦᱩᱭᱩᱜ ᱠᱟᱱᱟ ᱡᱮ ᱯᱚᱫᱟᱨᱛᱷᱚ ᱵᱤᱫᱽᱫᱟ ᱡᱟᱦᱟᱸ ᱠᱟᱱᱟ ᱟᱵᱚᱣᱟᱜ ᱠᱮᱢᱮᱥᱴᱨᱤ ᱱᱚᱜᱼᱚ ᱱᱚᱣᱟ ᱛᱟᱞᱟᱛᱮ ᱡᱟᱦᱟᱸ ᱫᱚ ᱚᱱᱟᱨᱮᱱᱟᱜ ᱥᱩᱛᱨᱚ ᱠᱚ ᱢᱮᱱᱟᱜᱼᱟ ᱦᱚᱨᱟ ᱢᱮᱱᱟᱜᱼᱟ ᱱᱚᱜᱼᱚ ᱱᱚᱣᱟ ᱥᱩᱛᱨᱚ ᱥᱮ ᱦᱚᱨᱟ ᱛᱟᱞᱟᱛᱮ ᱚᱱᱟ ᱠᱚᱫᱚ ᱠᱚ ᱡᱚᱛᱚ ᱠᱚ ᱜᱟᱞᱚᱪᱟᱠᱚ ᱟᱨᱠᱚ ᱵᱮᱠᱠᱷᱟᱭᱟᱠᱚ ᱟᱨᱠᱤ ᱦᱮᱸ ᱱᱚᱣᱟ ᱦᱩᱭᱩᱜ ᱠᱟᱱᱟ ᱱᱚᱜᱼᱚ ᱱᱚᱣᱟ ᱦᱩᱭᱩᱜ ᱠᱟᱱᱟ ᱟᱵᱚᱣᱟᱜ ᱡᱟᱦᱟᱸ ᱠᱚ ᱞᱟᱹᱭ ᱠᱮᱫᱟ ᱯᱚᱨᱡᱚᱵᱮᱠᱠᱷᱚᱱ ᱢᱩᱞᱚᱠ ᱡᱟᱦᱟᱸ ᱡᱳᱛᱤᱨᱵᱤᱫᱽᱫᱟᱹ ᱟᱨ ᱚᱱᱟ ᱥᱟᱶᱛᱮ ᱡᱟᱦᱟᱸ ᱠᱟᱱᱟ ᱱᱚᱰᱮ ᱡᱟᱦᱟᱸ ᱦᱟᱹᱴᱤᱧ ᱟᱠᱟᱱ ᱛᱟᱵᱚᱱᱟ ᱡᱟᱦᱟᱸ ᱫᱚᱢ ᱢᱮᱱ ᱠᱮᱫ ᱛᱟᱵᱚᱱᱟ ᱱᱚᱜᱼᱚᱭ ᱡᱮ ᱛᱟᱛᱛᱤᱠ ᱡᱟᱦᱟᱸ ᱠᱟᱱᱟ ᱡᱳᱛᱤᱨᱵᱤᱫᱽᱫᱟᱹ ᱱᱚᱣᱟ ᱦᱩᱭᱩᱜ ᱠᱟᱱᱟ ᱪᱮᱫ ᱡᱮ ᱚᱱᱮ ᱡᱮ ᱢᱟᱦᱟᱥᱩᱱ ᱨᱮ ᱡᱟᱦᱟᱸ ᱜᱷᱚᱴᱚᱱᱟ ᱜᱷᱚᱴᱟᱜ ᱠᱟᱱᱟ ᱥᱮ ᱢᱟᱦᱟᱥᱩᱱ ᱨᱮ ᱡᱟᱦᱟᱸ ᱛᱤᱱᱟᱹᱜ ᱢᱟᱱᱮ ᱵᱚᱥᱛᱩ ᱢᱮᱱᱫᱚᱯᱮ ᱡᱟᱹᱲ ᱠᱚ ᱢᱮᱱᱟᱜᱼᱟ ᱫᱩᱨᱤᱵ ᱠᱚ ᱢᱮᱱᱟᱜᱼᱟ ᱱᱚᱜᱼᱚ ᱱᱚᱣᱟ ᱫᱩᱨᱤᱵ ᱠᱚ ᱡᱮ ᱚᱱᱮ ᱡᱮ ᱢᱟᱱᱮ ᱴᱷᱟᱹᱣᱠᱟᱹ ᱥᱟᱺᱦᱤᱡ ᱢᱟᱱᱮ ᱵᱩᱴᱟᱹ ᱥᱟᱺᱦᱤᱡ ᱡᱟᱦᱟᱸ ᱫᱚ ᱦᱩᱭᱩᱜ ᱠᱱᱟ ᱡᱮ ᱚᱱᱮ ᱠᱚ ᱢᱟᱱᱮ ᱜᱷᱚᱴᱚᱱ ᱠᱚ ᱵᱚᱨᱠᱱᱚᱱ ᱞᱟᱹᱜᱤᱫ ᱥᱮ ᱵᱚᱨᱱᱚᱱᱟ ᱞᱟᱹᱜᱤᱫ ᱛᱮ ᱚᱱᱟ ᱰᱤᱥᱠᱨᱤᱯᱴ ᱰᱤᱥᱠᱨᱤᱯᱥᱚᱱ ᱨᱮ ᱥᱮ ᱱᱟᱜ ᱡᱟᱦᱟᱸ ᱫᱚᱠᱚ ᱞᱟᱹᱭᱮᱫ ᱠᱟᱱᱟ ᱡᱮ ᱮᱠᱥᱯᱞᱟᱱᱮᱥᱚᱱ ᱞᱟᱹᱜᱤᱫᱛᱮ ᱡᱮᱢᱚᱱ ᱠᱚᱢᱯᱤᱭᱩᱴᱟᱨ ᱟᱨ ᱵᱟᱝ ᱚᱱᱠᱟᱱᱟᱜ ᱮᱴᱟᱜ ᱡᱟᱦᱟᱸ ᱛᱟᱞᱟᱛᱮ ᱱᱚᱣᱟ ᱵᱤᱥᱲᱤ ᱜᱟᱱᱚᱜᱼᱟ ᱥᱮ ᱵᱤᱥᱞᱮᱥᱚᱱ ᱜᱟᱱᱚᱜᱼᱟ ᱱᱚᱜᱼᱚ ᱱᱚᱝᱠᱟᱱᱟᱜ ᱫᱚ ᱢᱚᱰᱮᱞ ᱵᱮᱱᱟᱣᱟ ᱥᱮ ᱢᱚᱰᱮᱞ ᱠᱚ ᱛᱮᱭᱟᱨᱟ ᱟᱨᱠᱤ ᱱᱚᱣᱟ ᱦᱩᱭᱩᱜ ᱠᱟᱱᱟ ᱛᱟᱛᱛᱤᱠ ᱡᱳᱛᱤᱨᱵᱤᱫᱽᱫᱟᱹ ᱨᱮᱭᱟᱜ ᱢᱤᱫᱴᱮᱱ ᱚᱝᱥᱚ ᱠᱟᱱᱟ ᱟᱨᱠᱤ ᱦᱮᱸ ᱛᱚ ᱚᱱᱟ ᱡᱳᱛᱤᱨᱵᱤᱫᱽᱫᱟᱹ ᱢᱮᱱᱞᱮᱠᱷᱟᱱ ᱫᱚ ᱡᱳᱛᱤᱨᱵᱤᱫᱽᱫᱟᱹ ᱞᱟᱹᱭ ᱞᱮᱠᱷᱟᱱ ᱫᱚ ᱱᱚᱣᱟ ᱵᱩᱡᱷᱟᱹᱜᱼᱟ ᱡᱟᱦᱟᱸ ᱫᱚ ᱱᱚᱜᱼᱚᱭ ᱡᱮ ᱟᱵᱚᱣᱟᱜ ᱢᱟᱱᱮ ᱫᱷᱟᱹᱨᱛᱤ ᱵᱟᱦᱨᱮ ᱨᱮ ᱦᱮᱸ ᱫᱷᱟᱹᱨᱛᱤ ᱵᱟᱦᱨᱮ ᱨᱮ ᱡᱟᱦᱟᱸ ᱛᱤᱱᱟᱹᱜ ᱢᱟᱱᱮ ᱚᱱᱮ ᱯᱨᱟᱠᱨᱤᱛᱤᱠ ᱜᱷᱚᱴᱚᱱ ᱠᱚ ᱜᱷᱚᱴᱟᱜ ᱠᱟᱱᱟ ᱥᱮ ᱡᱟᱦᱟᱸ ᱫᱚ ᱢᱟᱦᱟᱥᱩᱱ ᱨᱮ ᱡᱟᱦᱟᱸ ᱜᱷᱚᱴᱚᱱᱟ ᱜᱷᱚᱴᱟᱜ ᱠᱟᱱᱟ ᱚᱱᱟ ᱜᱮ ᱦᱩᱭᱩᱜ ᱠᱟᱱᱟ ᱡᱳᱛᱤᱨᱵᱤᱫᱽᱫᱟᱹ ᱨᱮᱱᱟᱜ ᱢᱤᱫᱴᱤᱱ ᱚᱝᱥᱚ ᱟᱨᱠᱤ ᱥᱮ ᱡᱳᱛᱤᱨᱵᱤᱫᱽᱫᱟᱹ ᱞᱟᱹᱭ ᱛᱮᱯᱮ ᱵᱩᱡᱷᱟᱹᱣ ᱫᱟᱲᱮᱭᱟᱜᱼᱟ ᱟᱨ ᱡᱳᱛᱤᱨᱵᱤᱜᱽᱜᱟᱱ ᱨᱮ ᱡᱩᱫᱤ ᱮᱧᱟᱹᱜ ᱩᱭᱦᱟᱹᱨ ᱡᱩᱫᱤᱧ ᱞᱟᱹᱭᱟ ᱱᱚᱣᱟ ᱦᱩᱭᱩᱜ ᱠᱟᱱᱟ ᱡᱮ ᱦᱟᱯᱮᱱ ᱫᱤᱱ ᱤᱧ ᱦᱚᱸ ᱡᱩᱫᱤ ᱱᱚᱝᱠᱟ ᱢᱤᱫᱴᱤᱱ ᱢᱟᱱᱮ ᱥᱟᱬᱥ ᱛᱟᱞᱟᱛᱮ ᱟᱨ ᱵᱟᱝ ᱡᱳᱛᱤᱨ ᱵᱤᱜᱽᱜᱟᱹᱱ ᱥᱟᱬᱮᱥ ᱛᱟᱞᱟᱛᱮ ᱚᱞ ᱯᱟᱲᱦᱟᱣ ᱠᱟᱛᱮᱫ ᱯᱳᱭᱞᱳ ᱦᱚᱸᱜᱚᱭ ᱡᱮ ᱟᱵᱚᱣᱟᱜ ᱤᱯᱤᱞ ᱠᱚᱠᱚ ᱥᱮ ᱤᱯᱤᱞ ᱰᱟᱦᱟᱨ ᱡᱟᱦᱟᱸ ᱛᱮᱭᱟᱨᱚᱜ ᱠᱟᱱᱟ ᱡᱟᱦᱟᱸ ᱵᱚᱱ ᱢᱮᱛᱟᱜ ᱠᱟᱱᱟ ᱦᱚᱸᱜᱚᱭ ᱡᱮ ᱪᱷᱟᱭᱟ ᱯᱚᱛᱷ ᱡᱟᱦᱟᱸ ᱫᱚ ᱦᱩᱭᱩᱜ ᱠᱟᱱᱟ ᱡᱮ ᱜᱟᱹᱭ ᱰᱟᱦᱟᱨ ᱛᱮᱭᱟᱨᱚᱜ ᱠᱟᱱᱟ ᱥᱮ ᱚᱱᱟ ᱫᱚ ᱡᱟᱦᱟᱸ ᱫᱚ ᱤᱯᱤᱞ ᱤᱡ ᱠᱚ ᱧᱩᱨᱩᱜ ᱠᱟᱱᱟ ᱱᱚᱜᱼᱚ ᱱᱚᱣᱟ ᱠᱚ ᱤᱫᱤ ᱠᱟᱛᱮ ᱢᱤᱫᱴᱤᱱ ᱠᱷᱚᱸᱫᱽᱨᱚᱱ ᱦᱩᱭᱩᱜᱼᱟ ᱟᱨ ᱵᱟᱝ ᱢᱟᱱᱮ ᱡᱟᱦᱟᱸ ᱵᱮᱲᱟᱭ ᱜᱟᱦᱱᱟᱜ ᱠᱟᱱᱟ ᱪᱟᱸᱫᱚᱭ ᱜᱟᱦᱱᱟᱜ ᱠᱟᱱᱟ ᱱᱚᱜᱼᱚ ᱱᱚᱣᱟ ᱤᱫᱤ ᱠᱟᱛᱮ ᱚᱱᱮ ᱠᱷᱚᱸᱫᱽᱨᱚᱱ ᱨᱮᱱᱟᱜ ᱢᱤᱫᱴᱮᱱ ᱟᱹᱰᱤ ᱤᱭᱟᱹ ᱢᱟᱱᱮ ᱟᱹᱰᱤ ᱨᱟᱹᱥᱠᱟᱹ ᱢᱮᱱᱟᱜᱼᱟ ᱟᱨᱠᱤ ᱤᱪᱪᱷᱟᱹ ᱢᱮᱱᱟᱜᱼᱟ ᱱᱚᱜᱼᱚ ᱱᱚᱣᱟᱜᱮ ᱦᱟᱯᱮᱱ ᱫᱤᱱ ᱱᱚᱣᱟ ᱤᱫᱤ ᱠᱟᱛᱮ ᱪᱟᱨᱪᱟ ᱦᱩᱭᱩᱜᱼᱟ ᱦᱮᱸ ᱦᱮᱸ ᱟᱨ ᱤᱧᱟᱹᱜ ᱵᱟᱰᱟᱭ ᱛᱮᱫᱚ ᱱᱤᱭᱟᱹ ᱜᱮ ᱦᱩᱭᱩᱜ ᱠᱟᱱᱟ ᱡᱳᱛᱤᱨᱵᱤᱜᱽᱜᱟᱱ ᱥᱮ ᱡᱟᱦᱟᱸ ᱵᱚᱱ ᱞᱟᱹᱭᱟ ᱡᱳᱛᱤᱨ ᱥᱟᱬᱮᱥᱤᱭᱟᱹ ᱫᱚ ᱟᱨᱠᱤ